ᱦᱮᱞᱳ ᱦᱮᱸ ᱢᱟᱹᱡᱷᱤ ᱵᱟᱵᱟ ᱡᱚᱦᱟᱨ ᱜᱮ ᱡᱳ ᱟᱹᱞᱤᱧ ᱢᱟᱹᱡᱷᱤ ᱵᱟᱵᱟ ᱟᱛᱳ ᱨᱤᱱᱤᱡ ᱜᱮ ᱢᱮᱱᱮᱜᱼᱟ ᱟᱸᱻ ᱟᱫᱚ ᱚᱲᱟᱜ ᱢᱟ ᱪᱟᱞᱟᱣ ᱞᱮᱱᱟᱞᱤᱧ ᱟᱹᱵᱤᱱ ᱵᱟᱹᱞᱤᱧ ᱧᱟᱢ ᱞᱮᱜ ᱵᱤᱱᱟ ᱚᱱᱟ ᱛᱮ ᱦᱟᱸᱜ ᱯᱷᱳᱱ ᱛᱮᱞᱤᱧ ᱞᱟᱹᱭ ᱟᱹᱵᱤᱱ ᱠᱟᱱᱟ ᱡᱮ ᱞᱟᱹᱭ ᱦᱳᱭ ᱯᱷᱳᱱ ᱛᱮᱞᱤᱧ ᱞᱟᱹᱭ ᱟᱹᱵᱤᱱ ᱠᱟᱱᱟ ᱟᱹᱰᱤ ᱦᱚᱯᱚᱱ ᱧᱮᱧᱮᱞ ᱞᱟᱹᱜᱤᱫ ᱛᱮ ᱦᱚᱯᱚᱱ ᱮᱨᱟ ᱧᱮᱞ ᱞᱟᱹᱜᱤᱫ ᱛᱮ ᱠᱚᱲᱟ ᱯᱟᱥᱴᱟ ᱨᱤᱱ ᱫᱟᱨᱟᱭᱠᱟᱱ ᱨᱳᱵᱤᱵᱟᱨ ᱠᱚ ᱦᱤᱡᱩᱜ ᱠᱟᱱᱟ ᱚᱸᱻ ᱦᱳᱭ ᱦᱳᱭ ᱦᱳᱭ ᱚᱸᱻ ᱟᱫᱚ ᱚᱱᱟᱜᱮ ᱤᱱᱟᱹ ᱦᱤᱞᱳᱜ ᱠᱟᱹᱴᱤᱡ ᱦᱚᱲ ᱡᱟᱣᱨᱟ ᱧᱚᱜ ᱟᱹᱞᱤᱧ ᱵᱤᱱ ᱟᱨ ᱡᱮᱢᱚᱱ ᱛᱮ ᱡᱟᱦᱟᱱᱟᱜ ᱠᱚ ᱜᱚᱲᱚ ᱞᱮᱠᱟᱛᱮ ᱦᱳᱭ ᱟᱨ ᱱᱚᱣᱟ ᱪᱮᱫ ᱞᱮᱠᱟ ᱞᱮᱸᱜᱽ ᱠᱚ ᱢᱮᱱᱟᱜᱼᱟ ᱚᱱᱟ ᱢᱟ ᱟᱹᱞᱤᱧ ᱦᱚᱸ ᱩᱱᱟᱹᱜ ᱵᱷᱟᱹᱜᱤ ᱥᱟᱺᱦᱤᱡ ᱵᱟᱹᱞᱤᱧ ᱵᱟᱲᱟᱭᱟ ᱟᱫᱚ ᱟᱯᱮ ᱟᱛᱳ ᱢᱚᱢᱮ ᱦᱚᱲ ᱠᱚ ᱡᱩᱫᱤ ᱚᱱᱟ ᱢᱟᱲᱟᱝ ᱛᱮ ᱟᱹᱞᱤᱧ ᱚᱲᱟᱜ ᱦᱮᱡ ᱠᱟᱛᱮᱱ ᱯᱮ ᱞᱟᱹᱭ ᱵᱟᱲᱟ ᱧᱚᱜ ᱠᱟᱜᱼᱟ ᱡᱮ ᱟᱵᱚ ᱵᱚᱱ ᱜᱟᱯᱟᱞ ᱢᱟᱨᱟᱣ ᱠᱚᱜ ᱠᱷᱟᱱ ᱟᱹᱰᱤ ᱱᱟᱯᱟᱭ ᱠᱚᱜᱼᱟ ᱚᱸᱻ ᱦᱳᱭ ᱦᱳᱭ ᱦᱳᱭ ᱟᱨ ᱢᱟᱹᱡᱷᱤ ᱵᱟᱵᱟ ᱱᱚᱣᱟᱨᱮ ᱥᱟᱶᱛᱮ ᱚᱠᱚᱭ ᱠᱚ ᱛᱟᱦᱮᱱ ᱞᱮᱠ ᱠᱟᱱᱟ ᱥᱮ ᱪᱮᱫ ᱠᱚ ᱦᱟᱸᱜ ᱫᱚᱨᱠᱟᱨᱚᱜᱼᱟ ᱦᱮᱸ ᱦᱮᱸ ᱦᱮᱸ ᱦᱳᱭ ᱦᱳᱭ ᱚᱸᱻ ᱦᱮᱸ ᱦᱮᱸ ᱟᱪᱪᱷᱟ ᱱᱚᱣᱟ ᱞᱟᱹᱜᱤᱫ ᱛᱮ ᱪᱮᱫ ᱟᱛᱳ ᱦᱚᱲ ᱠᱚ ᱞᱟᱹᱜᱤᱫ ᱡᱟᱦᱟᱱ ᱡᱟᱦᱟᱸ ᱞᱮᱠᱟ ᱪᱮᱫ ᱵᱚᱱ ᱢᱮᱱᱟ ᱜᱚᱱᱚᱝ ᱠᱚ ᱫᱚᱨᱠᱟᱨᱚᱜᱼᱟ ᱡᱟᱦᱟᱸ ᱞᱮᱠᱟ ᱡᱮ ᱦᱟᱺᱰᱤ ᱠᱚ ᱫᱚᱦᱚ ᱫᱚᱨᱠᱟᱨᱚᱜᱼᱟ ᱥᱮ ᱪᱮᱫ ᱞᱮᱠᱟ ᱟᱪᱪᱷᱟ ᱦᱚᱸ ᱦᱮᱸ ᱦᱮᱸ ᱟᱪᱪᱷᱟ ᱱᱩᱠᱩ ᱫᱚ ᱦᱟᱸᱜ ᱚᱲᱟᱜ ᱯᱟᱥᱴᱟ ᱠᱷᱚᱱ ᱠᱚ ᱛᱟᱦᱮᱱᱟ ᱥᱮ ᱟᱛᱳ ᱦᱚᱲ ᱟᱛᱳ ᱢᱚᱬᱮ ᱦᱚᱲ ᱯᱟᱥᱴᱟ ᱥᱮᱜ ᱠᱷᱚᱱᱟᱜ ᱟᱪᱪᱷᱟ ᱟᱪᱪᱷᱟ ᱦᱳᱭ ᱛᱚᱵᱮ ᱚᱱᱟ ᱟᱨ ᱡᱟᱹᱥᱛᱤ ᱠᱟᱛᱷᱟ ᱫᱚ ᱤᱱᱟᱹ ᱦᱤᱞᱳᱜ ᱱᱟᱦᱟᱸᱜ ᱵᱚᱱ ᱡᱟᱦᱟᱸ ᱞᱮᱠᱟ ᱨᱚᱵᱤᱵᱟᱨ ᱚᱱᱟ ᱠᱚᱫᱚ ᱴᱷᱤᱠ ᱜᱮᱭᱟ ᱟᱫᱚ ᱛᱮᱦᱮᱧ ᱫᱚ ᱦᱟᱸᱜ ᱯᱷᱳᱱ ᱛᱮ ᱱᱤᱱᱟᱹᱜ ᱞᱤᱧ ᱞᱟᱹᱭ ᱟᱵᱮᱱ ᱠᱟᱱᱟ ᱡᱮ ᱱᱤᱭᱟᱹ ᱦᱤᱞᱳᱜ ᱦᱟᱸᱜ ᱦᱚᱲ ᱠᱚ ᱠᱟᱹᱴᱤᱡ ᱡᱟᱣᱨᱟ ᱧᱚᱜ ᱟᱵᱚᱱ ᱢᱮ ᱟᱨ ᱚᱲᱟᱜ ᱨᱮ ᱡᱮᱢᱚᱱ ᱛᱟᱦᱮᱱ ᱢᱮ ᱴᱷᱤᱠ ᱜᱮᱭᱟ ᱢᱟ ᱡᱚᱦᱟᱨ